ᱱᱮᱛᱟᱨ ᱫᱚ ᱱᱟᱦᱟᱜ ᱫᱚ ᱚᱞ ᱯᱟᱲᱦᱟᱣ ᱠᱟᱛᱮᱫ ᱰᱟᱠᱴᱚᱨ ᱦᱚᱸ ᱱᱟᱨᱥ ᱠᱚᱦᱚᱸ ᱠᱚ ᱵᱮᱱᱟᱣ ᱟᱠᱟᱱ ᱜᱮᱭᱟ ᱞᱮᱠᱤᱱ ᱟᱛᱳ ᱴᱚᱞᱟ ᱯᱟᱲᱟᱨᱮ ᱦᱮᱱᱟᱜ ᱠᱚ ᱛᱩᱞᱩᱡ ᱛᱩᱞᱩᱡ ᱦᱚᱲ ᱠᱚ ᱵᱟᱝ ᱠᱚ ᱠᱩᱥᱤᱭᱟᱠᱚᱣᱟ ᱵᱟᱦᱨᱮ ᱠᱚ ᱤᱫᱤ ᱠᱚᱣᱟ ᱟᱨ ᱚᱱᱟ ᱡᱟᱦᱟᱸ ᱛᱤᱱᱟᱹᱜ ᱠᱚ ᱨᱩᱣᱟᱹᱜ ᱨᱮᱦᱚᱸ ᱤᱭᱟᱹ ᱨᱮᱦᱚᱸ ᱛᱮ ᱥᱩᱨ ᱨᱮ ᱢᱮᱱᱟᱭᱟ ᱱᱩᱭ ᱴᱷᱤᱱᱤᱧ ᱧᱮᱞ ᱦᱚᱪᱚᱭᱮᱭᱟ ᱚᱱᱟ ᱫᱚ ᱵᱟᱝ ᱠᱟᱛᱮᱫ ᱵᱟᱦᱨᱮ ᱠᱚ ᱤᱫᱤ ᱠᱚᱣᱟ ᱚᱱᱟᱛᱮ ᱰᱟᱠᱴᱟᱨ ᱠᱚ ᱱᱟᱨᱥ ᱠᱚ ᱟᱹᱲᱤᱥᱛᱮ ᱢᱟᱱᱮ ᱵᱟᱦᱨᱮ ᱥᱮᱱᱚᱜ ᱨᱮᱠᱚ ᱵᱟᱫᱽᱫᱷᱚᱜ ᱠᱟᱱᱟ ᱡᱮ ᱵᱟᱦᱟᱨ ᱨᱮ ᱟᱠᱚᱣᱟᱜ ᱡᱟᱦᱟᱱᱟᱜ ᱜᱮ ᱤᱭᱟᱹ ᱦᱩᱭᱩᱜᱼᱟ ᱴᱚᱞᱟ ᱯᱟᱲᱟᱨᱮ ᱤᱱᱠᱟᱢ ᱵᱟᱝ ᱠᱷᱟᱹᱛᱤᱨ ᱛᱮ ᱵᱟᱦᱨᱮ ᱠᱚ ᱩᱰᱩᱠᱚᱜ ᱞᱟᱹᱜᱤᱫᱚᱜ ᱠᱟᱱᱟ ᱟᱫᱚ ᱚᱱᱟᱛᱮ ᱦᱩᱱᱟᱹᱝ ᱵᱟᱦᱨᱮ ᱵᱟᱝ ᱤᱭᱟᱹ ᱠᱟᱛᱮᱫ ᱟᱛᱳ ᱴᱚᱞᱟ ᱯᱟᱲᱟᱜᱮ ᱡᱟᱦᱟᱸᱭ ᱠᱚ ᱛᱟᱦᱮᱱᱟ ᱩᱱᱠᱩ ᱴᱷᱮᱱ ᱜᱮ ᱧᱮᱞ ᱦᱚᱪᱚᱜ ᱠᱷᱟᱱ ᱫᱚ ᱵᱷᱟᱹᱞᱤ ᱠᱚᱜᱼᱟ ᱦᱩᱱᱟᱹᱝᱚᱜ